ᱟᱛᱩ ᱟᱵᱚᱣᱟᱜ ᱟᱛᱩ ᱫᱤᱥᱚᱢ ᱨᱮ ᱱᱤᱛᱳᱜ ᱡᱟᱦᱟᱸ ᱨᱳᱜᱽ ᱟᱡᱟᱨ ᱪᱮᱫ ᱪᱮᱫ ᱠᱷᱟᱹᱛᱤᱨ ᱦᱩᱭᱩᱜ ᱠᱟᱱᱟ ᱚᱱᱟ ᱚ ᱵᱩᱡ ᱫᱟᱲᱭᱟᱜ ᱠᱟᱱᱱ ᱜᱮᱭᱟ ᱵᱚᱱ ᱱᱤᱛᱳᱜ ᱥᱤᱛᱩᱝ ᱫᱤᱱ ᱨᱮ ᱮᱢᱚᱱ ᱫᱟᱜ ᱡᱟᱹᱲᱤ ᱱᱟᱣᱟ ᱠᱟᱨᱛᱮ ᱦᱮᱡ ᱞᱮᱱ ᱠᱷᱟᱱ ᱡᱩᱫᱤ ᱦᱚᱭ ᱥᱟᱶᱛᱮ ᱨᱳᱜᱽ ᱠᱚᱦᱚᱸ ᱦᱤᱡᱩᱜᱼᱟ ᱟᱨ ᱱᱟᱣᱟ ᱫᱟᱜ ᱵᱚᱱ ᱧᱩ ᱞᱮᱠᱷᱟᱱ ᱠᱷᱩᱜ ᱢᱟᱸᱫᱟ ᱠᱚ ᱟᱹᱰᱤ ᱜᱟᱱ ᱧᱟᱧᱟᱢᱟ ᱛᱚ ᱱᱚᱣᱟ ᱠᱚ ᱵᱷᱟᱹᱞᱤ ᱵᱷᱟᱵ ᱛᱮ ᱡᱩᱫᱤ ᱡᱤᱣᱤ ᱡᱟᱹᱛᱤ ᱫᱚᱦᱚ ᱞᱮᱠᱷᱟᱱ ᱟᱵᱚᱫᱚ ᱵᱤᱨᱼᱡᱷᱟᱲ ᱫᱟᱜ ᱠᱚᱨᱮ ᱵᱚᱱ ᱧᱩᱭᱟ ᱚᱱᱟ ᱠᱚᱦᱚᱸ ᱟᱨᱮᱡ ᱥᱟᱯᱷᱟ ᱠᱟᱛᱮ ᱫᱟᱜ ᱵᱚᱱ ᱧᱩ ᱞᱮᱠᱷᱟᱱ ᱦᱳᱭᱛᱳ ᱨᱳᱜᱽ ᱟᱡᱟᱨ ᱦᱚᱸ ᱚᱱᱠᱟ ᱵᱟᱝ ᱦᱩᱭᱩᱜᱼᱟ ᱟᱨ ᱡᱩᱫᱤ ᱦᱩᱭᱩᱜᱼᱟ ᱢᱮᱱᱠᱷᱟᱱ ᱫᱚ ᱟᱵᱚ ᱥᱮᱨᱚᱠᱚᱢ ᱜᱮ ᱵᱮᱵᱚᱥᱛᱟᱭ ᱦᱩᱭᱩᱜ ᱛᱟᱵᱚᱱᱟ ᱵᱟᱝ ᱚᱡᱷᱟ ᱥᱚᱠᱷᱟ ᱠᱟᱛᱮ ᱦᱟᱸᱥᱯᱟᱛᱟᱞ ᱨᱮ ᱡᱳᱜᱟᱡᱳᱜᱽ ᱞᱮᱠᱷᱟᱱ ᱨᱟᱱ ᱦᱟᱸᱥᱯᱟᱛᱟᱞ ᱨᱮᱵᱚᱱ ᱡᱚᱢ ᱞᱮᱠᱷᱟᱱ ᱫᱚ ᱟᱫᱚ ᱚᱱᱠᱟᱱᱟᱜ ᱨᱳᱜᱽ ᱟᱡᱟᱨ ᱦᱳᱭᱛᱳ ᱵᱟᱝ ᱵᱟᱹᱲᱛᱤᱜᱼᱟ ᱟᱨ ᱱᱟᱣᱟ ᱱᱟᱣᱟ ᱱᱤᱛᱳᱜ ᱦᱤᱱᱟᱹ ᱱᱤᱭᱟᱹ ᱯᱷᱚᱞ ᱰᱚᱞ ᱠᱚᱦᱚᱸ ᱦᱩᱭᱩᱜᱼᱟ ᱡᱟᱹᱥᱛᱤ ᱠᱟᱭᱛᱮ ᱡᱚᱢᱦᱚᱸ ᱵᱟᱭ ᱜᱟᱱᱚᱜᱼᱟ ᱜᱚᱨᱚᱢ ᱞᱮᱠᱟᱱ ᱫᱤᱱᱨᱮ ᱞᱟᱡ ᱦᱟᱹᱥᱩ ᱠᱚ ᱵᱚᱦᱚᱜ ᱦᱟᱹᱥᱩ ᱠᱚ ᱧᱟᱧᱟᱢᱟ ᱟᱹᱰᱤᱜᱟᱱ ᱛᱚ ᱚᱱᱟ ᱵᱟᱹᱲᱛᱤ ᱡᱚᱢ ᱞᱮᱠᱷᱟᱱ ᱞᱟᱡ ᱦᱟᱹᱥᱩ ᱵᱚᱦᱚᱜ ᱦᱟᱹᱥᱩ ᱪᱤᱠᱟᱹ ᱠᱟᱛᱮ ᱡᱟᱸᱜᱮ ᱫᱟᱨᱟᱢᱚᱜᱼᱟ ᱚᱱᱟ ᱠᱚᱦᱚᱸ ᱢᱟᱱᱮ ᱪᱮᱫ ᱤᱧ ᱞᱟᱹᱭᱟ ᱱᱤᱱᱠᱟᱹ ᱵᱷᱟᱹᱞᱤ ᱡᱚᱢ ᱧᱩ ᱞᱮᱠᱷᱟᱱ ᱫᱚ ᱟᱫᱚ ᱚᱱᱠᱟᱱᱟᱜ ᱨᱳᱜᱽ ᱟᱡᱟᱨᱦᱚᱸ ᱵᱟᱝ ᱦᱩᱭᱩᱜᱼᱟ ᱱᱤᱡᱮ ᱦᱚᱸᱵᱚᱱ ᱵᱩᱡ ᱫᱟᱲᱮᱜᱼᱢᱟ ᱡᱟᱛᱮ ᱚᱱᱠᱟᱱᱟᱜ ᱡᱤᱱᱤᱥ ᱠᱚ ᱟᱞᱚᱵᱚᱱ ᱡᱚᱢ ᱢᱟ ᱡᱮᱢᱚᱱ ᱡᱟᱦᱟᱸ ᱫᱚ ᱵᱟᱹᱲᱤᱡ ᱡᱤᱱᱤᱥ ᱵᱚᱞᱛᱮ ᱫᱚ ᱪᱮᱫ ᱡᱟᱦᱟᱸ ᱫᱚ ᱥᱮᱭᱟᱜ ᱠᱟᱱᱟ ᱚᱱᱠᱟᱱᱟᱜ ᱡᱤᱱᱤᱥ ᱠᱚ ᱟᱹᱰᱤ ᱜᱟᱱ ᱦᱳᱭᱛᱳ ᱟᱵᱚ ᱵᱚᱱ ᱡᱚᱢᱟ ᱦᱮᱸ ᱛᱤᱨᱤᱞ ᱛᱟᱨᱚᱯ ᱨᱮ ᱛᱤᱡᱩ ᱠᱚᱦᱚᱸ ᱠᱚ ᱦᱩᱭᱩᱜᱼᱟ ᱱᱚᱝᱠᱟᱱᱟᱜ ᱡᱚᱢ ᱫᱚ ᱵᱩᱡ ᱠᱟᱛᱮᱫ ᱡᱚᱢ ᱞᱮᱠᱷᱟᱱ ᱫᱚ ᱦᱳᱭᱛᱳ ᱚᱱᱠᱟᱱᱟᱜ ᱨᱳᱜᱽ ᱟᱡᱟᱨ ᱵᱟᱝ ᱦᱩᱭᱩᱜᱼᱟ ᱟᱫᱚ ᱟᱹᱞᱤᱧ ᱫᱚᱞᱤᱧ ᱢᱚᱱᱮᱭᱟ ᱱᱤᱛᱳᱜ ᱡᱮᱢᱚᱱ ᱡᱟᱦᱟᱸ ᱫᱚ ᱥᱚᱦᱚᱨ ᱵᱟᱡᱟᱨ ᱠᱚᱨᱮ ᱦᱩᱭᱩᱜ ᱠᱟᱱᱟ ᱚᱱᱟᱫᱚ ᱦᱳᱭᱛᱳ ᱜᱚᱨᱚᱢᱛᱮ ᱟᱹᱰᱤᱜᱟᱱ ᱨᱳᱜᱽ ᱦᱩᱭᱩᱜᱼᱟ ᱟᱨ ᱟᱵᱚ ᱵᱩᱨᱩ ᱫᱤᱥᱚᱢ ᱠᱚᱨᱮ ᱫᱚ ᱚᱱᱠᱟᱱᱟᱜ ᱫᱚ ᱵᱟᱝ ᱦᱩᱭᱩᱜᱼᱟ ᱛᱚ ᱟᱵᱚᱦᱚᱸ ᱱᱤᱡᱮ ᱱᱤᱡᱮ ᱥᱚᱛᱚᱨᱠᱚ ᱵᱟᱝ ᱛᱟᱦᱮᱸ ᱞᱮᱱᱠᱷᱟᱱ ᱫᱚ ᱢᱟᱱᱮ ᱚᱱᱠᱟᱱᱟᱜ ᱟᱡᱟᱨ ᱦᱚᱵᱚᱱ ᱧᱟᱢ ᱫᱟᱲᱮᱭᱟᱜᱼᱟ ᱛᱚ ᱪᱮᱫᱞᱤᱧ ᱢᱮᱱᱟ ᱱᱤᱛᱳᱜ ᱦᱟᱸᱰᱮ ᱱᱟᱸᱰᱮᱱᱟᱜ ᱫᱟᱜ ᱠᱚ ᱧᱩ ᱦᱚᱸ ᱵᱟᱭ ᱜᱟᱱᱚᱜᱼᱟ ᱱᱚᱞᱠᱩᱯ ᱠᱚ ᱢᱮᱱᱟᱜ ᱛᱟᱵᱚᱱᱟ ᱵᱷᱟᱹᱜᱤ ᱵᱷᱟᱹᱜᱤ ᱫᱟᱜ ᱵᱚᱱ ᱧᱩ ᱞᱮᱠᱷᱟᱱ ᱟᱫᱚ ᱚᱱᱠᱟᱱᱟᱜ ᱦᱳᱭᱛᱳ ᱵᱟᱝ ᱦᱩᱭᱩᱜᱼᱟ ᱟᱨ ᱦᱩᱭ ᱞᱮᱱᱠᱷᱟᱱ ᱫᱚ ᱟᱫᱚ ᱵᱟᱝ ᱚᱡᱷᱟ ᱥᱚᱠᱷᱟ ᱠᱟᱛᱮ ᱰᱟᱠᱛᱟᱨ ᱚᱲᱟᱜ ᱨᱮᱭᱟᱜ ᱨᱟᱱᱜᱮ ᱵᱮᱵᱚᱦᱟᱨ ᱦᱩᱭᱩᱜ ᱛᱟᱵᱚᱱᱟ ᱟᱨ ᱧᱮᱞᱚᱜ ᱠᱟᱱᱟ ᱱᱤᱛᱳᱜ ᱦᱟᱺᱰᱤ ᱯᱟᱹᱣᱨᱟᱹ ᱟᱹᱰᱤ ᱡᱟᱹᱥᱛᱤ ᱜᱟᱱᱛᱮ ᱦᱚᱸᱜᱼᱚᱭ ᱦᱟᱸᱜ ᱱᱤᱛᱳᱜ ᱛᱚ ᱢᱟᱛᱠᱚᱢ ᱟᱵᱚᱫᱚ ᱢᱟᱛᱠᱚᱢ ᱫᱤᱥᱚᱢ ᱨᱮᱱ ᱦᱚᱲ ᱟᱹᱰᱤᱜᱟᱱ ᱢᱟᱛᱠᱚᱢ ᱠᱚ ᱦᱩᱭᱩᱜ ᱛᱟᱵᱚᱱᱟ ᱟᱫᱚ ᱦᱟᱸᱜ ᱫᱚᱢᱮ ᱵᱚᱱ ᱯᱟᱹᱣᱨᱟᱹ ᱞᱮᱠᱷᱟᱱ ᱫᱚ ᱱᱤᱛᱳᱜ ᱫᱚ ᱵᱤᱱᱟᱹ ᱯᱚᱭᱥᱟ ᱛᱮᱦᱚᱸ ᱵᱚᱱ ᱧᱩᱭᱮᱜᱼᱟ ᱚᱱᱟ ᱧᱩ ᱞᱮᱠᱷᱟᱱ ᱪᱮᱫ ᱦᱩᱭᱩᱜ ᱠᱟᱱᱟ ᱱᱤᱛᱳᱜ ᱚᱛᱤᱨᱤᱠᱛᱚ ᱡᱟᱦᱟᱸᱭ ᱠᱚᱠᱚ ᱧᱩᱭᱮᱫ ᱛᱟᱵᱚᱱᱟ ᱱᱩᱠᱩ ᱠᱚ ᱴᱤᱵᱷᱤ ᱟᱡᱟᱨ ᱠᱚ ᱦᱩᱭᱩᱜ ᱠᱟᱱᱟ ᱟᱫᱚ ᱴᱤᱵᱷᱤ ᱟᱡᱟᱨ ᱨᱮ ᱵᱟᱧᱪᱟᱜ ᱨᱮᱭᱟᱜ ᱰᱟᱦᱟᱨ ᱫᱚ ᱟᱵᱚᱫᱚ ᱦᱟᱸᱥᱯᱟᱛᱟᱞ ᱵᱟᱝ ᱡᱳᱜᱟᱡᱳᱜᱽ ᱠᱟᱛᱮ ᱚᱱᱟ ᱤᱭᱟᱹ ᱠᱚᱵᱚᱱ ᱡᱳᱜᱟᱡᱳᱜᱟ ᱛᱚ ᱚᱠᱟᱨᱮ ᱚᱡᱷᱟ ᱥᱚᱠᱷᱟ ᱚᱱᱟ ᱵᱟᱝ ᱠᱟᱛᱮ ᱦᱟᱸᱥᱯᱟᱛᱟᱞ ᱨᱮ ᱛᱟᱲᱟᱛᱟᱲᱤ ᱵᱚᱱ ᱡᱳᱜᱟᱡᱳᱜᱽ ᱞᱮᱠᱷᱟᱱ ᱫᱚ ᱟᱵᱚ ᱚᱸᱰᱮ ᱠᱷᱚᱡ ᱵᱚᱱ ᱵᱟᱧᱪᱟᱣ ᱫᱟᱲᱮᱭᱟᱜᱼᱟ ᱟᱨ ᱵᱟᱝᱠᱷᱟᱡ ᱱᱚᱜᱼᱚᱭ ᱧᱮᱞᱚᱜ ᱠᱟᱱᱟ ᱚᱱᱮᱠ ᱚᱱᱮᱠ ᱦᱚᱲ ᱦᱟᱺᱰᱤ ᱯᱟᱹᱣᱨᱟᱹ ᱧᱩ ᱠᱟᱛᱮ ᱠᱚ ᱜᱩᱡᱩᱜ ᱠᱟᱱᱟ ᱪᱟᱞᱟᱜ ᱠᱟᱱᱟ ᱠᱤᱱᱛᱩ ᱜᱤᱫᱽᱨᱟᱹ ᱠᱚᱦᱚᱸ ᱵᱟᱵᱚᱱ ᱚᱞ ᱯᱟᱲᱦᱟᱣ ᱫᱟᱲᱮᱣᱟᱠᱚ ᱠᱟᱱᱟ ᱚᱱᱟ ᱠᱷᱟᱹᱛᱤᱨᱛᱮ ᱦᱟᱺᱰᱤ ᱯᱟᱹᱣᱨᱟᱹ ᱨᱮᱵᱚᱱ ᱛᱩᱯᱩ ᱛᱟᱦᱮᱱ ᱠᱟᱱᱟ ᱛᱚ ᱤᱧᱟᱹᱜ ᱫᱤᱥ ᱦᱩᱫᱤᱥ ᱡᱟᱦᱟᱧ ᱵᱩᱡᱫᱟ ᱦᱟᱺᱰᱤ ᱯᱟᱹᱣᱨᱟᱹ ᱠᱷᱚᱡ ᱥᱟᱦᱟ ᱞᱮᱱᱠᱷᱟᱱ ᱫᱚ ᱟᱹᱰᱤᱜᱟᱱ ᱟᱨᱚ ᱵᱷᱟᱹᱞᱤᱜᱼᱟ ᱦᱟᱺᱰᱤ ᱯᱟᱹᱞᱨᱟᱹ ᱠᱷᱟᱹᱛᱤᱨᱜᱮ ᱡᱚᱛᱚ ᱦᱚᱲ ᱮᱠᱫᱚᱢ ᱡᱤᱣᱤ ᱡᱟᱹᱛᱤ ᱠᱚ ᱱᱟᱥᱟᱜ ᱠᱟᱱ ᱛᱟᱵᱚᱱᱟ ᱦᱮᱸ ᱟᱫᱚ ᱡᱚᱛᱚ ᱜᱮᱵᱚᱱ ᱵᱩᱡ ᱫᱟᱲᱮᱭᱟᱜ ᱢᱟ ᱡᱮ ᱦᱟᱺᱰᱤ ᱯᱟᱹᱣᱨᱟᱹ ᱫᱚ ᱵᱟᱝᱵᱚᱱ ᱧᱩ ᱞᱮᱠᱷᱟᱡ ᱵᱟᱨᱮᱠ ᱟᱨᱚ ᱜᱟᱱᱚᱜᱼᱟ ᱟᱭᱚ ᱟᱡᱟᱨ ᱦᱤᱛᱳᱜ ᱡᱮᱢᱚᱱ ᱟᱹᱰᱤᱜᱟᱱ ᱩᱱᱠᱩᱣᱟᱜ ᱦᱚᱸ ᱦᱳᱭᱛᱳ ᱵᱚᱱ ᱵᱩᱡ ᱫᱟᱲᱮᱭᱟᱜ ᱠᱟᱱ ᱜᱮᱭᱟ ᱩᱱᱠᱩᱣᱟᱜ ᱪᱮᱫ ᱠᱷᱟᱹᱛᱤᱨ ᱦᱩᱭᱩᱜᱼᱟ ᱚᱱᱟᱫᱚ ᱩᱱᱟᱹᱜ ᱜᱟᱱ ᱦᱳᱭᱛᱳ ᱵᱟᱹᱞᱤᱧ ᱞᱟᱹᱭ ᱫᱟᱲᱭᱟᱜ ᱠᱟᱱᱟ ᱛᱚ ᱩᱱᱠᱩᱦᱚᱸ ᱡᱟᱛᱮ ᱥᱚᱛᱚᱨᱠᱚ ᱵᱚᱱ ᱫᱚᱦᱚ ᱞᱮᱠᱚ ᱠᱷᱟᱱ ᱟᱨᱚ ᱱᱟᱯᱟᱭᱚᱜᱼᱟ ᱦᱮᱸ ᱟᱭᱚ ᱟᱡᱟᱨ ᱠᱚ ᱩᱱᱠᱩᱦᱚᱸ ᱦᱳᱭᱛᱳ ᱨᱤᱦᱟᱹᱭ ᱠᱚ ᱧᱟᱢ ᱛᱟᱵᱚᱱᱟ